ᱥᱮᱨᱢᱟᱠᱤᱭᱟᱹ ᱡᱟᱛᱨᱟ ᱢᱮᱞᱟ ᱞᱮᱠᱟᱛᱮ ᱯᱟᱴᱟᱵᱤᱸᱫᱟᱹ ᱫᱚ ᱦᱩᱭᱩᱜᱼᱟ ᱫᱟᱸᱥᱟᱭ ᱵᱚᱸᱜᱟ ᱨᱮ ᱱᱚᱶᱟ ᱫᱚ ᱤᱧᱟᱹᱜ ᱜᱤᱫᱽᱨᱟᱹ ᱩᱢᱮᱨ ᱠᱚᱱ ᱜᱤᱧ ᱧᱮᱞ ᱟᱜᱩᱭᱮᱫᱟ ᱯᱟᱴᱟᱵᱤᱸᱫᱟᱹ ᱫᱚ ᱟᱵᱚᱣᱟᱜ ᱥᱟᱱᱛᱟᱲ ᱠᱚᱣᱟᱜ ᱢᱟᱨᱟᱝ ᱢᱤᱫᱴᱟᱹᱝ ᱯᱚᱨᱚᱵ ᱠᱟᱱᱟ ᱚᱸᱰᱮ ᱫᱚ ᱯᱳᱭᱞᱳ ᱫᱤᱱ ᱵᱚᱸᱜᱟ ᱵᱩᱨᱩ ᱦᱩᱭᱩᱜᱼᱟ ᱢᱮᱠᱥᱤᱢᱟᱢ ᱵᱟᱨ ᱫᱤᱱ ᱦᱩᱭᱩᱜᱼᱟ ᱮᱱᱮᱡᱼᱥᱮᱹᱨᱮᱹᱧ ᱥᱟᱱᱟᱢᱟᱜ ᱜᱮ ᱦᱩᱭᱩᱜᱼᱟ ᱟᱨ ᱥᱟᱱᱛᱟᱲᱟᱜ ᱥᱟᱱᱟᱢ ᱞᱮᱠᱟᱱᱟᱜ ᱫᱚᱠᱟᱱ ᱜᱮ ᱢᱮᱱᱟᱜᱼᱟ ᱯᱩᱛᱷᱤ ᱫᱚᱠᱟᱱ ᱜᱮᱸᱫᱟᱜ ᱫᱚᱠᱟᱱ ᱛᱨᱤᱭᱳᱼᱵᱟᱱᱟᱢ ᱴᱟᱢᱟᱠᱼᱛᱩᱢᱫᱟᱜ ᱟᱭᱢᱟ ᱞᱮᱠᱟᱱ ᱫᱚᱠᱟᱱ ᱜᱮ ᱥᱟᱶᱛᱮ ᱡᱚᱢᱼᱧᱩᱣᱟᱜ ᱞᱟᱰᱩ ᱫᱚᱠᱟᱱ ᱡᱚᱢᱼᱧᱩᱣᱟᱜ ᱦᱳᱴᱮᱞ ᱠᱚ ᱟᱭᱢᱟ ᱞᱮᱠᱟᱱ ᱫᱚᱠᱟᱱ ᱜᱮ ᱢᱮᱱᱟᱜᱼᱟ ᱯᱚᱨᱚᱵ ᱮᱱᱮᱡ ᱫᱟᱸᱥᱟᱭ ᱮᱱᱮᱡ ᱢᱤᱫ ᱧᱤᱫᱟᱹ ᱜᱮ ᱦᱩᱭᱩᱜᱼᱟ ᱞᱮᱛᱟᱲ ᱜᱮ ᱛᱟᱦᱮᱸᱱᱟ ᱚᱱᱠᱟ ᱠᱷᱚᱱ ᱜᱮ ᱥᱮᱛᱟᱜᱚᱜᱼᱟ